ᱤᱧᱟᱹᱜ ᱞᱟᱠᱪᱟᱨ ᱞᱟᱹᱜᱤᱫ ᱴᱷᱟᱹᱣᱠᱟᱹ ᱠᱤᱪᱷᱩ ᱵᱤᱨᱤᱫ ᱠᱟᱹᱢᱤ ᱵᱤᱨᱤᱫ ᱫᱚ ᱦᱩᱭᱩᱜ ᱠᱟᱱᱟ ᱡᱟᱦᱟᱸ ᱫᱚ ᱯᱟᱨᱠᱚᱢ ᱴᱷᱮᱠᱟ ᱯᱟᱹᱴᱤᱭᱟᱹ ᱡᱚᱱᱚᱜ ᱠᱟᱱᱛᱷᱟ ᱮᱢᱟᱱ ᱛᱮᱱᱟᱜ ᱯᱟᱨᱠᱚᱢ ᱫᱚ ᱵᱮᱱᱟᱣ ᱛᱮ ᱞᱟᱜᱟᱜᱼᱟ ᱵᱟᱪᱠᱚᱢ ᱵᱟᱵᱮᱨ ᱟᱨ

ᱴᱷᱮᱠᱟ ᱦᱚᱸ ᱵᱮᱱᱟᱣ ᱛᱮ ᱞᱟᱜᱟᱜᱼᱟ ᱡᱟᱦᱟᱸ ᱫᱚ ᱢᱟᱜ ᱠᱷᱚᱱᱟᱜ ᱜᱮ ᱴᱷᱮᱠᱟ ᱫᱚ ᱦᱩᱭᱩᱜ ᱠᱟᱱᱟ ᱟᱨ ᱯᱟᱹᱴᱤᱭᱟᱹ ᱦᱚᱸ ᱠᱤᱛᱟᱹ ᱠᱷᱤᱡᱩᱨ ᱠᱤᱛᱟᱹ ᱠᱷᱚᱱᱟᱜ ᱦᱩᱭᱩᱜ ᱠᱟᱱᱟ ᱮᱨᱯᱚᱨ ᱡᱚᱱᱚᱜ ᱦᱚᱸ ᱦᱩᱭᱩᱜ ᱠᱟᱱᱟ ᱥᱤᱨᱚᱢ ᱠᱷᱚᱱᱟᱜ ᱠᱷᱟᱲᱟᱝ ᱠᱷᱚᱱᱟᱜ ᱟᱨ ᱠᱟᱱᱛᱷᱟ ᱦᱚᱸ ᱦᱩᱭᱩᱜ ᱠᱟᱱᱟ ᱜᱮᱸᱫᱟᱜ ᱠᱷᱚᱱᱟᱜ ᱜᱮᱸᱫᱟ ᱟᱨ ᱥᱩᱛᱟᱹᱢ ᱞᱟᱜᱟᱜᱼᱟ ᱢᱟᱱᱮ ᱜᱮᱸᱫᱟ ᱟᱴᱮᱫ ᱦᱩᱭᱩᱜᱼᱟ ᱟᱴᱮᱫ ᱠᱟᱛᱮ ᱥᱩᱛᱟᱹᱢ ᱛᱮ ᱥᱤᱞᱟᱹᱭ ᱤᱫᱤ ᱞᱩᱜᱽᱲᱤᱜ ᱨᱮᱭᱟᱜ ᱡᱚᱜᱟᱲ ᱥᱟᱢᱟᱱ ᱠᱚᱫᱚ ᱦᱩᱭᱩᱜ ᱠᱟᱱᱟ

ᱨᱮᱥᱚᱢ ᱥᱩᱛᱟᱹᱢ ᱵᱤᱞᱤ ᱪᱷᱩᱨᱤ ᱡᱩᱞᱩ ᱟᱨ ᱥᱩᱭ